ᱦᱮᱸ ᱜᱚᱢᱠᱮ ᱡᱚᱸᱦᱟᱨ ᱜᱮ ᱟᱪᱪᱷᱟ ᱪᱮᱫ ᱞᱮᱠᱟ ᱢᱮᱱᱟᱜ ᱵᱤᱱᱟ ᱱᱟᱯᱟᱭ ᱜᱮ ᱟᱪᱪᱷᱟ ᱱᱤᱛᱚᱜ ᱱᱟᱥᱮᱱᱟᱜ ᱟᱵᱚ ᱯᱚᱨᱚᱵᱽ ᱯᱩᱱᱟᱹᱭ ᱵᱟᱨᱮ ᱛᱮ ᱠᱟᱹᱡ ᱱᱟᱥᱮ ᱱᱟᱜ ᱞᱤᱧ ᱠᱩᱞᱤ ᱧᱚᱜ ᱵᱤᱱᱟ ᱟᱵᱚᱣᱟᱜ ᱡᱟᱦᱟᱸ ᱥᱚᱦᱨᱟᱭ ᱯᱚᱨᱚᱵᱽ ᱨᱮᱱᱟᱜ ᱠᱟᱹᱡ ᱚᱱᱟ ᱢᱚᱦᱚᱛᱛᱚ ᱨᱮᱱᱟᱜ ᱠᱟᱹᱡ ᱞᱟᱹᱭ ᱧᱚᱜ ᱛᱟᱵᱚᱱ ᱵᱤᱱ ᱪᱮᱫ ᱪᱤᱠᱟᱹ ᱵᱚᱱ ᱥᱚᱦᱨᱟᱭᱚᱜᱼᱟ ᱪᱮᱫᱟᱜ ᱵᱚᱱ ᱥᱚᱦᱨᱟᱭᱚᱜᱼᱟ ᱪᱮᱫ ᱞᱮᱠᱟ ᱵᱚᱱ ᱥᱚᱦᱨᱟᱭᱚᱜᱼᱟ ᱦᱳᱭ ᱦᱳᱭ ᱴᱷᱤᱠ ᱴᱷᱤᱠ ᱦᱮᱸ ᱦᱮᱸ ᱦᱳᱭ ᱦᱳᱭ ᱱᱚᱛᱮ ᱫᱚ ᱟᱨ ᱥᱟᱱᱛᱟᱞ ᱯᱟᱨᱜᱟᱱᱟ ᱥᱮᱱ ᱫᱚ ᱯᱩᱥ ᱨᱮ ᱴᱷᱤᱠ ᱴᱷᱤᱠ ᱟᱫᱚ ᱮᱱᱛᱮ ᱨᱮ ᱦᱚᱸ ᱚᱱᱟ ᱨᱮᱱᱟᱜ ᱠᱟᱹᱡ ᱢᱚᱦᱚᱛᱛᱚ ᱠᱟᱹᱡ ᱞᱟᱹᱭ ᱧᱚᱜ ᱵᱤᱱ ᱥᱚᱨᱦᱟᱭ ᱫᱚ ᱛᱟᱭᱚᱢ ᱢᱟᱲᱟᱝ ᱵᱚᱱ ᱥᱚᱨᱦᱟᱭᱚᱜ ᱢᱮᱱᱠᱷᱟᱱ ᱢᱤᱫᱴᱤᱡ ᱚᱱᱟ ᱨᱮᱱᱟᱜ ᱟᱥᱚᱞ ᱡᱚᱥᱢᱟ ᱡᱟᱦᱟᱱᱟᱜ ᱢᱮᱱᱟᱜ ᱜᱮᱭᱟ ᱦᱳᱭ ᱦᱳᱭ ᱴᱷᱤᱠ ᱦᱮᱸ ᱦᱳᱭ ᱴᱷᱤᱠ ᱴᱷᱤᱠ ᱦᱳᱭ ᱰᱟᱝᱨᱟ ᱠᱚ ᱦᱮᱸ ᱦᱳᱭ ᱦᱳᱭ ᱴᱷᱤᱠ ᱴᱷᱤᱠ ᱴᱷᱤᱠ ᱴᱷᱤᱠ ᱦᱳᱭ ᱦᱮᱸ ᱴᱷᱤᱠ ᱴᱷᱤᱠ ᱦᱮᱸ ᱚᱞ ᱠᱮᱫᱼᱟ ᱵᱚᱱ ᱴᱷᱤᱠ ᱴᱷᱤᱠ ᱴᱷᱤᱠ ᱢᱟᱱᱮ ᱥᱟᱨᱦᱟᱣ ᱠᱷᱚᱱᱟᱜ ᱜᱮᱵᱚᱱ ᱪᱟᱨᱦᱟᱣ ᱟᱹᱜᱩ ᱠᱮᱫ ᱠᱚᱣᱟ ᱵᱟᱝ ᱴᱷᱤᱠ ᱴᱷᱤᱠ ᱴᱷᱤᱠ ᱟᱪᱪᱷᱟ ᱴᱷᱤᱠ ᱜᱮᱭᱟ ᱛᱚᱵᱮ ᱚᱱᱟ ᱨᱮᱱᱟᱜ ᱤᱭᱟᱹ ᱫᱚ ᱧᱟᱢ ᱮᱱᱟ ᱴᱷᱤᱠ